ᱟᱞᱮ ᱴᱚᱴᱷᱟ ᱨᱮᱭᱟᱜ ᱦᱚᱲᱢᱚ ᱥᱟᱶᱟᱨ ᱠᱷᱟᱫ ᱨᱮᱫᱚ ᱦᱩᱰᱤᱧ ᱢᱟᱨᱟᱝ ᱰᱟᱠᱴᱟᱨ ᱠᱚ ᱛᱟᱦᱮᱱᱟ ᱰᱟᱠᱴᱟᱨ ᱥᱮ ᱱᱟᱨᱥ ᱠᱚ ᱛᱟᱦᱮᱱᱟ ᱤᱱᱟᱹ ᱠᱷᱟᱹᱛᱤᱨ ᱨᱩᱣᱟᱹ ᱵᱚᱦᱚᱜ ᱦᱟ ᱥᱩ ᱞᱟᱡ ᱦᱟ ᱥᱩ ᱱᱚᱜᱼᱚᱭ ᱱᱚᱣᱟ ᱠᱚᱜᱮ ᱠᱚ ᱠᱚᱨᱟᱣ ᱪᱤᱠᱤᱛᱥᱟ ᱫᱟᱲᱮ ᱟᱠᱚᱣᱟ ᱟᱨ ᱥᱟᱦᱟᱨ ᱢᱩᱠ ᱠᱚᱨᱮ ᱫᱚ ᱢᱟᱨᱟᱝ ᱢᱟᱨᱟᱝ ᱰᱟᱠᱴᱟᱨ ᱠᱚ ᱛᱟᱦᱮᱱᱟ ᱥᱮ ᱥᱮ ᱟᱹᱰᱤ ᱡᱚᱴᱤᱞ ᱡᱚᱴᱤᱞ ᱨᱳᱜᱽ ᱠᱚᱦᱚᱸ ᱠᱚ ᱱᱤᱨᱱᱚᱭ ᱫᱟᱲᱮᱭᱟᱜᱼᱟ